ᱦᱮᱸ ᱦᱮᱞᱳ ᱡᱚᱦᱟᱨ ᱜᱮ ᱚᱠᱚᱭ ᱵᱮᱱ ᱞᱟᱹᱭᱮᱫᱟ ᱟᱪᱪᱷᱟ ᱦᱮᱸ ᱞᱟᱹᱭᱵᱮᱱ ᱪᱮᱫ ᱫᱚ ᱪᱮᱫ ᱵᱟᱵᱚᱫ ᱛᱮ ᱦᱮᱸ ᱧᱮᱞ ᱵᱮᱱ ᱟᱡᱚᱫᱤᱭᱟᱹ ᱵᱩᱨᱩ ᱨᱮᱫᱚ ᱟᱹᱰᱤ ᱜᱟᱱ ᱟᱹᱪᱩᱨ ᱡᱟᱭᱜᱟ ᱫᱚ ᱥᱮ ᱧᱮᱞ ᱞᱮᱠᱟᱱ ᱡᱟᱭᱜᱟ ᱫᱚ ᱟᱹᱰᱤ ᱜᱟᱱ ᱜᱮ ᱢᱮᱱᱟᱜᱼᱟ ᱪᱮᱫ ᱞᱮᱠᱟ ᱱᱚᱸᱰᱮ ᱟᱡᱚᱫᱤᱭᱟᱹ ᱢᱚᱫᱽᱫᱷᱮ ᱨᱮᱫᱚ ᱢᱮᱱᱟᱜᱼᱟ ᱥᱩᱛᱟᱹᱱ ᱴᱟᱹᱰᱤ ᱢᱮᱱᱟᱜᱼᱟ ᱛᱟᱯᱚᱨᱮ ᱢᱮᱱᱟᱜᱼᱟ ᱟᱯᱟᱨ ᱰᱮᱹᱢ ᱢᱮᱱᱟᱜᱼᱟ ᱞᱳᱣᱟᱭ ᱰᱮᱹᱢ ᱢᱮᱱᱟᱜᱼᱟ ᱵᱟᱨᱭᱟ ᱪᱮᱫ ᱠᱚᱢᱮᱱᱟ ᱵᱟᱨᱭᱟ ᱡᱷᱟᱨᱱᱟ ᱢᱮᱱᱟᱜᱼᱟ ᱵᱟᱨᱭᱟ ᱡᱮᱢᱚᱱ ᱢᱤᱫᱴᱤᱡ ᱠᱚ ᱢᱮᱛᱟᱜ ᱠᱟᱱᱟ ᱵᱟᱢᱱᱤ ᱡᱷᱟᱨᱱᱟ ᱟᱨ ᱢᱤᱫᱴᱤᱡ ᱫᱤ ᱦᱩᱭᱩᱜ ᱠᱟᱱᱟ ᱴᱩᱲᱜᱟᱹ ᱡᱷᱟᱨᱱᱟ ᱟᱨ ᱱᱚᱛᱮᱦᱚᱸ ᱢᱮᱱᱟᱜᱼᱟ ᱟᱹᱰᱤᱜᱟᱱ ᱠᱟᱹᱴᱤᱡ ᱪᱩᱞᱩᱝ ᱥᱟᱹᱜᱤᱧᱚᱜᱼᱟ ᱵᱟᱝᱠᱷᱟᱱ ᱜᱟᱹᱰᱤ ᱜᱷᱚᱲᱟ ᱛᱮᱫᱚ ᱦᱟᱜ ᱥᱩᱨᱩᱜ ᱜᱮᱭᱟ ᱱᱚᱰᱮ ᱠᱦᱟᱭᱨᱟ ᱯᱟᱲᱟ ᱰᱮᱹᱢ ᱢᱮᱱᱟᱜᱼᱟ ᱵᱟᱸᱫ ᱢᱮᱱᱟᱜᱼᱟ ᱛᱟᱯᱚᱨᱮ ᱢᱮᱱᱟᱜᱼᱟ ᱱᱚᱛᱮ ᱢᱩᱨᱜᱩᱢᱟ ᱰᱮᱹᱢ ᱢᱮᱱᱟᱼᱟ ᱚᱱᱟᱦᱚᱸ ᱢᱩᱨᱜᱩᱢᱟ ᱵᱟᱸᱫ ᱛᱳ ᱟᱹᱵᱤᱱ ᱪᱮᱫ ᱞᱮᱠᱟᱱᱟᱜ ᱧᱮᱞ ᱥᱟᱱᱟᱭᱮᱫ ᱵᱮᱱᱟ ᱚᱠᱟ ᱨᱮᱱᱟᱜ ᱧᱮᱞ ᱥᱟᱱᱟᱭᱮᱫ ᱵᱮᱱᱟ ᱠᱟᱹᱴᱤᱡ ᱞᱟᱹᱭ ᱵᱮᱱ ᱢᱟ

ᱦᱮᱸ ᱧᱮᱞ ᱵᱮᱱ ᱱᱚᱠᱟ ᱱᱚᱝᱠᱟ ᱧᱮᱞ ᱵᱟᱵᱚᱛ ᱛᱮᱫᱚ ᱟᱹᱰᱤ ᱜᱟᱱ ᱨᱚᱠᱚᱢᱟᱜ ᱢᱮᱱᱟᱜᱼᱟ ᱡᱮᱢᱚᱱ ᱥᱩᱛᱟᱹᱱ ᱴᱟᱺᱰᱤ ᱡᱩᱫᱤ ᱵᱮᱱ ᱦᱤᱡᱩᱜᱼᱟ ᱮᱱᱠᱷᱟᱱ ᱮᱢᱱᱤ ᱫᱤᱱ ᱨᱮᱦᱚᱸ ᱵᱮᱱ ᱦᱮᱡ ᱫᱟᱲᱮᱭᱟᱜᱼᱟ ᱚᱸᱰᱮ ᱫᱚ ᱟᱵᱚᱣᱟᱜ ᱥᱟᱶᱛᱟ ᱟᱵᱚ ᱟᱹᱫᱤᱵᱟᱹᱥᱤ ᱥᱚᱜᱮ ᱥᱟᱶᱛᱟᱞ ᱥᱟᱶᱛᱟ ᱨᱮᱱᱟᱜ ᱢᱤᱫᱴᱤᱡ ᱞᱚ ᱢᱟᱱᱮ ᱵᱤᱪᱟᱹᱨ ᱵᱮᱵᱚᱥᱛᱟ ᱠᱟᱱᱛᱟᱵᱚᱱᱟ ᱦᱮᱸ ᱟᱹᱰᱤ ᱢᱟᱨᱟᱝ ᱢᱟᱨᱟᱝ ᱵᱤᱪᱟᱹᱨ ᱵᱮᱵᱥᱛᱟ ᱠᱟᱱ ᱴᱟᱵᱚᱱᱟ ᱡᱟᱦᱟᱸ ᱫᱚ ᱞᱚ ᱢᱚᱦᱚᱞ ᱵᱤᱨ ᱵᱟᱹᱭᱥᱤ ᱠᱚ ᱢᱮᱛᱟᱜ ᱠᱟᱱᱟ ᱟᱨ ᱵᱟᱹᱠᱤ ᱵᱟᱹᱠᱤᱭᱟᱜ ᱡᱟᱦᱟᱸ ᱥᱤᱡᱮᱱ ᱵᱮᱱ ᱧᱮᱞ ᱥᱟᱱᱟᱭᱮᱫ ᱵᱮᱱᱟ ᱡᱟᱦᱟᱸ ᱵᱟᱹᱠᱤᱭᱟᱜ ᱡᱟᱦᱟᱸ ᱧᱮᱞ ᱞᱮᱠᱟᱱ ᱡᱤᱱᱤᱥ ᱠᱚ ᱧᱮᱞ ᱥᱟᱱᱟᱭᱮᱫ ᱵᱮᱱᱟ ᱚᱱᱟᱫᱚ ᱦᱩᱭᱩᱜ ᱠᱟᱱᱟ ᱮᱢᱱᱤ ᱫᱤᱱ ᱨᱮᱦᱚᱸ ᱵᱮᱱ ᱦᱮᱡ ᱫᱟᱲᱮᱭᱟᱜᱼᱟ ᱟᱨ ᱡᱩᱫᱤ ᱥᱮᱸᱫᱽᱨᱟ ᱡᱩᱫᱤ ᱦᱮᱡ ᱥᱟᱱᱟᱭᱮᱫ ᱵᱮᱱᱟ ᱥᱮᱫᱽᱨᱟ ᱢᱟᱱᱮ ᱱᱚᱰᱮ ᱢᱟ ᱟᱹᱰᱤ ᱢᱟᱨᱟᱝ ᱥᱮᱸᱫᱽᱨᱟ ᱞᱟᱜᱟᱜᱼᱟ ᱱᱚᱣᱟ ᱵᱟᱹᱭᱥᱟᱹᱠᱷ ᱠᱩᱱᱟᱹᱱᱤ ᱨᱮ ᱚᱱᱟ ᱥᱮᱫᱽᱨᱟ ᱥᱮᱫᱽᱨᱟ ᱨᱮ ᱥᱚᱢᱚᱭ ᱦᱚᱸ ᱵᱮᱱ ᱦᱮᱡ ᱫᱟᱲᱮᱭᱟᱜᱼᱟ ᱵᱟᱹᱭᱥᱟᱹᱠᱷ ᱠᱩᱱᱟᱹᱢᱤ ᱨᱮᱦᱚᱸ ᱦᱮᱸ ᱱᱚᱸᱰᱮᱱᱟᱜ ᱵᱷᱟᱲᱟ ᱫᱚ ᱦᱮᱸ ᱦᱮᱸ ᱜᱚᱝᱠᱮ ᱞᱟᱹᱭᱟᱵᱮᱱ ᱠᱟᱱᱟ ᱞᱤᱧ ᱱᱚᱸᱰᱮ ᱱᱟᱜ ᱵᱷᱟᱲᱟ ᱫᱚ ᱱᱚᱣᱟ ᱞᱚᱡ ᱠᱚᱨᱮᱱᱟᱜ ᱵᱷᱟᱲᱟ ᱫᱚ ᱵᱤᱵᱷᱤᱱᱱᱚ ᱨᱚᱠᱚᱢ ᱵᱷᱟᱵ ᱛᱮᱜᱮ ᱢᱮᱱᱟᱜᱼᱟ ᱟᱹᱰᱤ ᱜᱟᱱ ᱱᱟᱱᱟᱦᱩᱱᱟᱹᱨ ᱜᱚᱛᱮ ᱜᱮ ᱢᱮᱱᱟᱜᱼᱟ ᱟᱠᱟᱫᱟ ᱠᱚᱢ ᱵᱤᱥᱤ ᱠᱟᱛᱮᱫ ᱦᱮᱸ ᱡᱮᱢᱚᱱ ᱮ ᱥᱤ ᱭᱟᱜ ᱵᱮᱱ ᱦᱟᱛᱟᱣ ᱠᱷᱟᱱ ᱫᱚ ᱞᱚᱡ ᱨᱮᱱᱟᱜ ᱮ ᱥᱤ ᱵᱤᱱ ᱦᱟᱛᱟᱣ ᱠᱷᱟᱱ ᱢᱟᱱᱮ ᱮ ᱥᱤ ᱚᱱᱟ ᱦᱟᱣᱟ ᱡᱟᱦᱟᱸ ᱠᱚ ᱢᱮᱛᱟᱜ ᱠᱟᱱᱟ ᱦᱟᱣᱟ ᱧᱟᱢᱚᱜᱼᱟ ᱚᱱᱟ ᱦᱟᱣᱟ ᱞᱮᱠᱟᱱᱟᱜ ᱫᱚ ᱵᱚᱱᱮᱱ ᱦᱟᱛᱟᱣ ᱠᱷᱟᱱ ᱫᱚ ᱯᱟᱲᱟᱣ ᱵᱮᱱᱟᱜ ᱦᱟᱜ ᱫᱩ ᱦᱟᱡᱟᱨ ᱴᱟᱠᱟ ᱢᱟᱱᱮ ᱵᱟᱨ ᱜᱮᱞ ᱢᱟᱱᱮ ᱵᱟᱨ ᱦᱟᱡᱟᱨ ᱴᱟᱠᱟ ᱞᱟᱜᱟᱣ ᱟᱹᱵᱤᱱ ᱠᱟᱱᱟ ᱦᱟᱜ ᱵᱟᱨᱜᱮᱞ ᱫᱚ ᱵᱟᱝ ᱵᱟᱨ ᱦᱟᱡᱟᱨ ᱴᱟᱠᱟ ᱞᱟᱜᱟᱣ ᱟᱵᱮᱱ ᱠᱟᱱᱟ ᱟᱨ ᱱᱚᱝᱠᱟ ᱵᱤᱱᱟᱹ ᱵᱤᱱᱟᱹ ᱦᱟᱣᱟ ᱟᱱᱟᱜ ᱨᱩᱢ ᱫᱚ ᱦᱟᱜ ᱞᱟᱜᱟᱣ ᱟᱹᱵᱤᱱ ᱠᱟᱱᱟ ᱢᱤᱫ ᱢᱤᱫ ᱦᱟᱡᱟᱨ ᱞᱟᱜᱟᱣ ᱟᱵᱮᱱᱟ ᱦᱟᱜ ᱟᱹᱪᱩᱨ ᱞᱮᱠᱟᱱᱟᱜ ᱵᱮᱵᱚᱥᱛᱟ ᱫᱚ ᱦᱟᱜ ᱱᱚᱸᱰᱮ ᱫᱚ ᱦᱩᱭᱩᱜ ᱠᱟᱱᱟ ᱟᱹᱰᱤ ᱨᱚᱠᱚᱢ ᱴᱮᱠᱟᱨ ᱠᱚ ᱢᱮᱱᱟᱜᱼᱟ ᱡᱟᱦᱟᱸ ᱫᱚ ᱜᱟᱹᱰᱤ ᱯᱩᱱ ᱪᱟᱠᱟ ᱟᱱᱟᱜ ᱜᱟᱹᱰᱤ ᱠᱚ ᱢᱮᱱᱟᱜᱼᱟ ᱵᱳᱞᱮᱨᱳ ᱠᱚ ᱥᱚᱢᱳ ᱜᱳᱞᱰ ᱡᱟᱦᱟᱸ ᱞᱮᱠᱟᱱᱟᱜ ᱟᱹᱵᱤᱱᱟᱜ ᱠᱩᱥᱤ ᱞᱮᱠᱟᱵᱮᱱ ᱵᱷᱟᱲᱟᱭᱟ ᱡᱮᱢᱚᱱ ᱵᱮᱱ ᱯᱚᱴᱟᱣ ᱫᱟᱲᱮ ᱟᱠᱚ ᱟᱨ ᱢᱚᱴᱚᱨ ᱥᱟᱭᱠᱮᱞ ᱠᱚᱛᱮᱦᱚᱸ ᱟᱹᱪᱩᱨᱚᱜ ᱫᱚ ᱜᱟᱱᱚᱜ ᱜᱮᱭᱟ ᱡᱩᱫᱤ ᱢᱤᱫ ᱦᱚᱲ ᱵᱮᱱ ᱛᱟᱦᱮᱱ ᱠᱷᱟᱱᱫᱚ ᱟᱹᱵᱤᱱ ᱢᱚᱛᱚ ᱵᱤᱱ ᱦᱤᱡᱩᱜ ᱠᱷᱟᱱᱫᱚ ᱦᱟᱜ ᱦᱮᱸ ᱡᱩᱫᱤ ᱵᱟᱦᱟ ᱠᱚ ᱡᱩᱫᱤ ᱦᱮᱸ ᱡᱩᱫᱤ ᱵᱟᱦᱟ ᱠᱚ ᱞᱟᱹᱭ ᱛᱮ ᱫᱟᱨᱮ ᱤᱫᱤᱭ ᱫᱟᱨᱮ ᱥᱟᱠᱟᱢ ᱧᱮᱞ ᱥᱟᱱᱟᱭᱮᱫ ᱢᱮᱭᱟ ᱛᱟᱦᱚᱞᱮ ᱠᱷᱟᱱ ᱫᱚ ᱯᱷᱟᱹᱜᱩᱱ ᱵᱚᱸᱜᱟ ᱥᱮᱱ ᱦᱤᱡᱩᱜ ᱵᱤᱱ ᱟᱨ ᱡᱩᱫᱤ ᱮᱢᱱᱤ ᱤᱭᱟᱹ ᱥᱚᱢᱚᱭ ᱵᱮᱱ ᱦᱤᱡᱩᱜᱼᱟ ᱡᱟᱦᱟᱸ ᱫᱟᱜ ᱡᱩᱫᱤ ᱫᱟᱜ ᱠᱚ ᱧᱮᱞ ᱥᱟᱱᱟᱭᱮᱫ ᱵᱮᱱᱟ ᱡᱟᱹᱥᱛᱤ ᱚᱱᱟ ᱡᱷᱚᱨᱱᱟ ᱡᱷᱚᱨᱱᱟ ᱠᱚᱨᱮᱱᱟᱜ ᱫᱟᱜ ᱛᱟᱦᱚᱞᱮ ᱠᱷᱟᱱ ᱫᱚ ᱚᱱᱟ ᱟᱥᱟᱲ ᱥᱚᱨᱟᱵᱚᱱ ᱥᱮᱱ ᱵᱮᱱ ᱦᱤᱡᱩᱜ ᱞᱮᱱ ᱠᱷᱟᱱᱫᱚ ᱟᱨᱚ ᱟᱹᱰᱤ ᱱᱟᱯᱟᱭᱚᱜᱼᱟ ᱩᱱ ᱥᱚᱢᱚᱭ ᱫᱚ ᱟᱹᱰᱤ ᱜᱟᱱ ᱫᱟᱜ ᱦᱚᱸ ᱟᱹᱛᱩᱜ ᱟᱥᱮ ᱞᱤᱸᱜᱤᱱ ᱟᱲᱜᱚᱱᱟ ᱡᱚᱦᱟᱨ ᱜᱮ ᱡᱚᱦᱟᱨ ᱜᱮ ᱦᱤᱡᱩᱜ ᱟᱵᱮᱱ ᱠᱷᱚᱵᱚᱨ ᱟᱹᱞᱤᱧ ᱟᱵᱮᱱ